ᱟᱪᱪᱷᱟ ᱤᱧ ᱫᱤᱥᱟᱹᱭ ᱞᱮᱠᱟᱱᱟᱜ ᱫᱤᱱ ᱫᱚ ᱢᱚᱬᱮ ᱜᱚᱴᱮᱡ ᱤᱧ ᱞᱟᱹᱭᱮᱫ ᱛᱟᱞᱟᱝᱟ ᱡᱮ ᱯᱨᱚᱛᱷᱚᱢ ᱫᱚ ᱛᱤᱨᱤᱥᱮ ᱡᱩᱱ ᱦᱩᱞ ᱢᱟᱦᱟ ᱫᱚᱥᱨᱟ ᱫᱚ ᱱᱚᱭᱮ ᱟᱜᱚᱥᱴ ᱵᱤᱥᱥᱚ ᱟᱫᱤᱵᱟᱥᱤ ᱫᱤᱵᱚᱥ ᱛᱟᱭᱚᱢ ᱫᱚ ᱯᱟᱸᱪᱚᱭ ᱢᱮ ᱜᱩᱨᱩ ᱜᱚᱝᱠᱮᱭᱟᱜ ᱡᱟᱱᱟᱢ ᱢᱟᱦᱟ ᱛᱟᱨᱯᱚᱨᱮ ᱥᱟᱛᱚᱭ ᱯᱳᱥᱴ ᱥᱟᱱᱛᱤᱱᱤᱠᱮᱛᱚᱱ ᱢᱮᱞᱟ ᱛᱟᱨᱯᱚᱨᱮ ᱦᱩᱭᱩᱜ ᱠᱟᱱᱟ ᱯᱚᱸᱪᱤᱥᱮ ᱰᱤᱥᱮᱢᱵᱚᱨ ᱵᱚᱲᱚ ᱫᱤᱱ